ᱛᱮᱦᱮᱧ ᱫᱚ ᱟᱠᱟᱣ ᱵᱤᱰᱟᱹᱣ ᱞᱟᱹᱜᱤᱫ ᱯᱷᱚᱨᱚᱢᱤᱧ ᱯᱮᱨᱮᱡ ᱠᱮᱜᱼᱟ ᱯᱷᱚᱨᱚᱢ ᱯᱮᱨᱮᱡ ᱠᱟᱛᱮᱫ ᱚᱲᱟᱜ ᱛᱤᱧ ᱨᱩᱣᱟᱹᱲᱮᱱᱟ ᱮᱱᱠᱷᱟᱱ ᱱᱤᱛᱳᱜ ᱛᱤᱨᱮ ᱢᱤᱫ ᱦᱟᱴ ᱥᱚᱢᱚᱭ ᱢᱮᱱᱟᱜᱼᱟ ᱥᱚᱢᱚᱭ ᱢᱮᱱᱟᱜ ᱠᱷᱟᱱ ᱪᱤᱛᱟᱹᱨ ᱟᱠᱟᱣ ᱨᱮᱱᱟᱜ ᱜᱮ ᱢᱟᱱᱮᱧ ᱪᱮᱫᱚᱜ ᱠᱟᱱᱟ ᱫᱤᱱᱜᱤᱧ ᱪᱮᱫᱚᱜ ᱠᱟᱱᱟ ᱫᱤᱱᱜᱮ ᱪᱮᱫ ᱪᱮᱫᱛᱮ ᱚᱱᱟ ᱥᱚᱢᱚᱭ ᱥᱮᱴᱮᱨᱮᱱᱟ ᱮᱱᱠᱷᱟᱱ ᱛᱮᱦᱮᱧ ᱫᱚ ᱡᱚᱛᱚᱣᱟᱜ ᱤᱧ ᱥᱟᱡᱟᱣ ᱥᱟᱚᱲᱟᱣ ᱠᱮᱜᱼᱟ ᱟᱠᱟᱣ ᱵᱮᱱᱟᱣ ᱨᱮᱱᱟᱜ ᱡᱟᱦᱟᱸ ᱛᱤᱱᱟᱹᱜ ᱜᱮ ᱱᱚᱱᱚᱞ ᱠᱚ ᱯᱮᱱᱥᱤᱞ ᱨᱚᱵᱚᱲ ᱠᱟᱴᱟᱨ ᱠᱚ ᱨᱚᱝ ᱠᱚ ᱡᱚᱛᱚᱧ ᱥᱟᱡᱟᱣ ᱥᱟᱯᱲᱟᱣ ᱠᱮᱫ ᱛᱮ ᱤᱧ ᱛᱮᱧ ᱛᱮᱦᱮᱧ ᱫᱚ ᱚᱲᱟᱜ ᱨᱤᱧ ᱜᱟᱞᱢᱟᱨᱟᱣᱟᱫ ᱠᱚᱣᱟ ᱡᱮ ᱜᱟᱯᱟ ᱤᱧᱟᱜ ᱱᱟᱜ ᱫᱚᱥ ᱵᱟᱡᱟᱣᱚᱜ ᱨᱮ ᱜᱮᱞ ᱴᱟᱲᱟᱝᱨᱮ ᱤᱧᱟᱹᱜ ᱪᱤᱛᱟᱹᱨ ᱟᱠᱟᱣ ᱨᱮᱱᱟᱜ ᱥᱚᱢᱚᱭ ᱢᱮᱱᱟᱜᱼᱟ ᱡᱮᱥᱤ ᱥᱠᱩᱞ ᱜᱷᱟᱴᱥᱤᱞᱟᱹᱨᱮ ᱮᱱᱠᱷᱟᱱ ᱵᱟᱵᱟᱧ ᱢᱮᱛᱟ ᱫᱮᱭᱟ ᱪᱚᱞᱚ ᱜᱚᱲᱚᱣᱟᱹᱧ ᱢᱮ ᱫᱚᱥᱟᱨ ᱦᱤᱞᱳᱜ ᱥᱮᱛᱟᱜ ᱥᱟᱡᱟᱣ ᱥᱟᱯᱲᱟᱣ ᱩᱢ ᱵᱟᱲᱟ ᱠᱟᱛᱮᱫ ᱥᱮᱱᱚᱜ ᱞᱟᱹᱜᱤᱫ ᱞᱤᱧ ᱥᱟᱯᱲᱟᱣ ᱦᱩᱭᱮᱱᱟ ᱤᱱᱟᱹ ᱛᱟᱭᱚᱢ ᱥᱮᱻᱱᱚᱜ ᱠᱟᱛᱮᱱ ᱚᱸᱰᱮ ᱥᱮᱴᱮᱨ ᱠᱟᱛᱮᱫ ᱵᱟᱵᱟ ᱵᱟᱦᱨᱮ ᱨᱮ ᱛᱤᱸᱜᱩᱭᱱᱟᱭ ᱤᱧᱤᱧ ᱵᱚᱞᱚᱭᱮᱱᱟ ᱟᱠᱟᱣ ᱨᱩᱢ ᱵᱷᱤᱛᱤᱨ ᱛᱮ ᱧᱮᱞ ᱠᱮᱫ ᱠᱚᱣᱟᱹᱧ ᱚᱸᱰᱮ ᱟᱹᱰᱤ ᱥᱟᱸᱜᱮ ᱦᱚᱲ ᱢᱮᱱᱟᱜ ᱠᱚᱣᱟ ᱥᱟᱸᱜᱮ ᱦᱚᱲ ᱧᱮᱞᱛᱮ ᱤᱧᱟᱹᱜ ᱢᱚᱱᱮ ᱟᱹᱠᱩᱼᱯᱟᱹᱠᱩᱭᱮᱱᱟ ᱠᱟᱹᱡ ᱤᱧ ᱵᱚᱛᱚᱨ ᱧᱚᱜ ᱮᱱᱟ ᱮᱱᱠᱷᱟᱱ ᱵᱮᱱᱟᱣ ᱵᱟᱠᱷᱨᱟ ᱥᱟᱫᱟ ᱠᱟᱜᱚᱡᱽ ᱥᱟᱫᱟ ᱞᱟᱪᱷᱟᱜ ᱠᱚ ᱮᱢᱟᱫ ᱞᱮᱭᱟ ᱥᱟᱫᱟ ᱠᱟᱜᱚᱡᱽ ᱠᱚ ᱮᱢᱟᱫ ᱞᱮᱭᱟ ᱚᱱᱟᱨᱮ ᱢᱮᱱ ᱠᱮᱜ ᱟᱠᱚ ᱟᱯᱮ ᱢᱚᱱᱮᱠᱩᱥᱤ ᱟᱯᱮ ᱟᱯᱮᱛᱮᱭᱟᱜ ᱟᱠᱟᱣᱯᱮ ᱟᱯᱮ ᱟᱠᱟᱣᱛᱮᱭᱟᱜ ᱢᱚᱱᱮ ᱨᱮᱭᱟᱜ ᱟᱠᱟᱣᱯᱮ ᱟᱨ ᱚᱱᱟ ᱟᱠᱟᱣ ᱠᱟᱛᱮᱫ ᱟᱞᱮᱞᱮ ᱧᱮᱞᱟ ᱚᱱᱟᱞᱮ ᱟᱠᱟᱣ ᱠᱮᱜᱼᱟ ᱤᱱᱟᱹᱯᱚᱨᱮᱛᱮ ᱮᱠ ᱜᱷᱚᱱᱴᱟ ᱢᱤᱫ ᱴᱟᱲᱟᱝ ᱯᱚᱨᱮ ᱚᱱᱟ ᱨᱮᱱᱟᱜ ᱨᱮᱡᱟᱞᱴ ᱦᱮᱡ ᱨᱮᱱᱟᱜ ᱥᱚᱢᱚᱭ ᱦᱩᱭᱱᱟ ᱨᱮᱡᱟᱞᱴ ᱦᱮᱡ ᱠᱟᱛᱮᱱ ᱡᱚᱠᱷᱚᱱᱤᱧ ᱧᱮᱞ ᱠᱮᱜᱼᱟ ᱯᱷᱟᱥᱴ ᱱᱚᱢᱵᱚᱨᱤᱧ ᱦᱮᱡ ᱮᱱᱟ ᱡᱚᱛᱚᱠᱷᱚᱱ ᱯᱷᱟᱥᱴ ᱱᱚᱢᱵᱚᱨ ᱨᱮ ᱦᱮᱡ ᱮᱱᱠᱷᱟᱱ ᱟᱹᱰᱤᱧ ᱠᱩᱥᱤᱭᱮᱱᱟ ᱟᱹᱰᱤ ᱠᱩᱥᱤᱧᱵᱩᱡᱷᱟᱹᱣ ᱠᱮᱜᱼᱟ ᱚᱱᱟ ᱥᱟᱶᱛᱮ ᱤᱧᱨᱮᱱ ᱡᱟᱦᱟᱸ ᱛᱤᱱᱟᱹᱜ ᱜᱟᱛᱮ ᱠᱚ ᱩᱱᱠᱩ ᱦᱚᱠᱚ ᱠᱩᱥᱤᱭᱮᱱᱟ ᱯᱷᱟᱥᱴ ᱱᱚᱢᱵᱚᱨᱤᱧ ᱦᱮᱡ ᱮᱱᱠᱷᱟᱱ ᱴᱨᱚᱯᱷᱤ ᱠᱚ ᱮᱢᱟᱫᱤᱧᱟᱹ ᱟᱱᱟᱜᱮ ᱟᱹᱰᱤᱧ ᱨᱟᱹᱥᱠᱟᱹᱭᱮᱱᱟ ᱡᱚᱛᱚ ᱠᱷᱚᱱᱟᱜ ᱯᱷᱟᱥᱴᱮ ᱫᱤᱱ ᱫᱚ ᱟᱹᱰᱤ ᱢᱟᱱᱮ ᱟᱹᱰᱤᱧ ᱨᱟᱹᱥᱠᱟᱹᱭᱮᱱᱟ ᱵᱮᱱᱟᱣ ᱥᱚᱢᱚᱭᱢᱟᱧ ᱛᱷᱟᱨ ᱛᱷᱟᱨᱟᱜ ᱠᱟᱱ ᱛᱟᱦᱮᱱᱟᱞᱮᱠᱤᱱ ᱢᱚᱱᱮᱨᱮ ᱢᱟᱱᱮᱧ ᱛᱟᱦᱮᱜ ᱠᱟᱱᱟ ᱡᱮ ᱫᱟᱲᱮᱜ ᱜᱮᱭᱟ ᱢᱮᱱᱛᱮ